ᱦᱮᱞᱳ ᱦᱮᱸ ᱯᱮᱥᱮᱱᱴ ᱞᱤᱧ ᱞᱟᱹᱭᱮᱫᱼᱟ ᱟᱹᱵᱤᱱ ᱫᱚ ᱰᱟᱠᱛᱟᱨ ᱵᱟᱹᱵᱩ ᱵᱮᱱ ᱞᱟᱹᱭᱮᱫᱼᱟ ᱦᱮᱸ ᱦᱮᱸ ᱟᱹᱞᱤᱧ ᱟᱹᱞᱤᱧ ᱠᱟᱹᱴᱤᱡ ᱚᱥᱩᱵᱤᱫᱷᱟ ᱧᱚᱜ ᱞᱤᱧ ᱴᱷᱤᱠᱟᱹᱭᱮᱜᱼᱟ ᱦᱚᱲᱢᱚ ᱠᱚ ᱠᱚᱢᱡᱩᱨᱤ ᱧᱚᱜ ᱜᱮ ᱟᱫᱯᱚ ᱪᱮᱫ ᱠᱚ ᱤᱭᱟᱹ ᱦᱟᱥᱯᱟᱛᱟᱞ ᱛᱟᱨ ᱢᱚᱫᱽᱫᱷᱮ ᱪᱮᱫ ᱠᱚ ᱥᱩᱵᱤᱫᱷᱟ ᱧᱟᱢ ᱫᱟᱲᱮᱭᱟᱜᱼᱟ ᱚ ᱟᱨ ᱨᱟᱱ ᱠᱚᱫᱚ ᱚ ᱦᱚᱭᱛᱳ ᱨᱟᱱ ᱠᱚᱫᱚ ᱡᱚᱛᱚ ᱨᱮᱭᱟᱜ ᱜᱮ ᱧᱟᱢᱚᱜ ᱟᱥᱮ ᱵᱟᱝ ᱜᱮ ᱟᱨ ᱢᱚᱞᱟᱴ ᱮᱢᱟᱱ ᱠᱚ ᱱᱚᱣᱟ ᱠᱚᱫᱚ ᱪᱤᱠᱟᱛᱮ ᱚᱥᱩᱵᱤᱫᱷᱟ ᱠᱚ ᱢᱮᱱᱟᱜ ᱟᱥᱮ ᱵᱟᱝ ᱟᱨ ᱦᱚᱭᱛᱳ ᱟᱫᱚ ᱮᱱᱠᱷᱟᱱ ᱟᱹᱞᱤᱧ ᱦᱚᱸ ᱥᱮᱱ ᱦᱚᱸ ᱵᱟᱹᱞᱤᱧ ᱫᱟᱲᱮᱭᱟᱜᱼᱟ ᱟᱫᱚ ᱚᱱᱟ ᱠᱚᱨᱮᱱᱟᱜ ᱫᱚ ᱵᱮᱵᱚᱥᱛᱷᱟ ᱢᱮᱱᱟᱜ ᱟᱥᱮ ᱵᱟᱝ ᱟᱫᱚ ᱦᱮᱸ ᱛᱤᱱᱟᱹᱜ ᱱᱚᱢᱵᱚᱨ ᱸ ᱨᱮ ᱠᱚᱞ ᱦᱩᱭᱩᱜᱼᱟ ᱮᱱᱠᱷᱟᱱ ᱜᱮ ᱥᱮᱴᱮᱨᱚᱜᱼᱟ ᱟᱨ ᱡᱮᱢᱚᱱ ᱤᱭᱟᱹ ᱟᱨ ᱮᱴᱟᱜᱟᱜ ᱠᱚᱫᱚ ᱪᱮᱫ ᱠᱚ ᱥᱩᱵᱤᱫᱷᱟ ᱢᱮᱱᱟᱜᱼᱟ ᱦᱮᱸ ᱟᱨ ᱵᱟᱫᱽ ᱵᱟᱹᱠᱤ ᱥᱩᱵᱤᱫᱷᱟ ᱠᱚᱫᱚ ᱡᱚᱢᱟᱜ ᱧᱩᱣᱟᱜ ᱠᱚ ᱡᱚᱛᱚᱣᱟᱜ ᱜᱮ ᱚ ᱛᱟᱦᱚᱞᱮ ᱦᱟᱸᱜ ᱟᱹᱞᱤᱧᱦᱚᱸ ᱥᱩᱵᱤᱫᱷᱟ ᱧᱚᱜ ᱞᱤᱧ ᱴᱷᱤᱠᱟᱹᱭᱮᱫᱼᱟ ᱟᱫᱚ ᱛᱚᱵᱮ ᱞᱤᱧ ᱪᱟᱞᱟᱜᱼᱟ ᱟᱨ ᱵᱟᱝᱜᱮ ᱪᱟᱞᱟᱣ ᱦᱚᱸ ᱵᱟᱹᱞᱤᱧ ᱫᱟᱲᱮᱭᱟᱜᱼᱟ ᱛᱚᱵᱮ ᱠᱚᱞ ᱟᱹᱞᱤᱧ ᱦᱟᱸᱜ ᱦᱮᱸ ᱦᱳᱭ ᱴᱷᱤᱠ ᱜᱮᱭᱟ ᱛᱚᱵᱮ ᱦᱟᱸᱜ ᱞᱤᱧ ᱪᱟᱞᱟᱜᱼᱟ ᱦᱮᱸ